ᱟᱨᱦᱚᱸ ᱠᱟᱹᱣᱰᱤ ᱠᱚ ᱥᱟᱧᱪᱟᱣ ᱞᱟᱹᱜᱤᱫ ᱠᱤᱪᱷᱩ ᱠᱟᱹᱭᱫᱩᱥ ᱫᱚ ᱢᱤᱰᱤᱭᱟ ᱨᱮ ᱟᱨ ᱵᱟᱝ ᱴᱤᱵᱷᱤ ᱯᱨᱳᱜᱽᱨᱟᱢ ᱨᱮ ᱪᱟᱞᱟᱣ ᱠᱟᱛᱮᱱ ᱫᱚᱦᱚ ᱫᱟᱲᱮᱭᱟᱜ ᱟᱢ ᱟᱵᱚ ᱥᱟᱶᱛᱟ ᱨᱮᱱ ᱢᱤᱰᱤᱭᱟ ᱠᱚ ᱡᱟᱦᱟᱸ ᱞᱮᱠᱟ ᱠᱟᱹᱣᱰᱤ ᱠᱚ ᱟᱨᱡᱟᱣᱮᱫᱼᱟ ᱟᱠᱚ ᱵᱮᱥ ᱵᱮᱥ ᱥᱚᱢᱟᱪᱚᱨ ᱟᱹᱜᱩ ᱠᱟᱛᱮᱫ ᱠᱚ ᱟᱵᱚᱠᱚ ᱥᱚᱫᱚᱨ ᱟᱵᱚᱱ ᱠᱟᱱᱟ ᱚᱱᱠᱟᱜᱮ ᱢᱤᱰᱤᱭᱟ ᱨᱮ ᱩᱱᱠᱩ ᱠᱟᱹᱣᱰᱤ ᱠᱚ ᱧᱟᱢᱮᱫᱼᱟ

ᱥᱟᱸᱫᱮᱥ ᱡᱩᱫᱤ ᱫᱤᱥᱚᱢ ᱨᱮ ᱯᱟᱨᱪᱟᱢ ᱥᱟᱱᱟᱢ ᱠᱷᱟᱱ ᱩᱱᱤ ᱢᱤᱰᱤᱭᱟ ᱨᱤᱱᱤᱡ ᱨᱤᱯᱳᱴᱟᱨ ᱴᱷᱮᱱ ᱪᱟᱞᱟᱣ ᱠᱟᱛᱮᱱ ᱞᱟᱹᱭ ᱥᱚᱫᱚᱨᱟᱭᱟ ᱤᱱᱟᱹᱠᱷᱟᱱ ᱟᱢ ᱚᱱᱟ ᱨᱮᱱᱟᱝ ᱠᱤᱪᱷᱤᱜᱟᱱ ᱠᱟᱹᱣᱰᱤ ᱠᱚ ᱮᱢ ᱫᱟᱲᱮᱭᱟᱢᱟ ᱦᱚᱲ ᱠᱚ ᱠᱩᱥᱤᱭᱟᱜ ᱠᱷᱟᱱ ᱟᱢᱠᱚ ᱥᱟᱨᱦᱟᱣ ᱢᱮᱭᱟ ᱟᱨᱦᱚᱸ ᱚᱱᱟ ᱵᱟᱵᱚᱫ ᱛᱮ ᱟᱢ ᱠᱟᱹᱣᱰᱤᱢ ᱥᱟᱧᱪᱟᱣ ᱫᱚᱦᱚ ᱫᱟᱲᱮᱭᱟᱜᱼᱟ